ᱱᱮᱦᱟᱞᱮᱜᱮ ᱯᱟᱞᱟᱣᱮᱱ ᱯᱟᱨᱟᱵ ᱠᱚᱫᱚ ᱦᱩᱭᱩᱜ ᱠᱟᱱᱟ ᱥᱚᱦᱨᱟᱭ ᱥᱚᱦᱨᱟᱭ ᱨᱮᱫᱚ ᱟᱞᱮ ᱫᱚ ᱡᱚᱛᱚᱠᱷᱚᱱ ᱢᱟᱲᱟᱝᱨᱮ ᱢᱟᱺᱡᱷᱤ ᱯᱟᱨᱜᱟᱱᱟ ᱡᱚᱛᱚᱦᱚᱲ ᱡᱚᱛᱚ ᱠᱚᱜᱮ ᱫᱩᱲᱩᱵ ᱠᱟᱛᱮᱫ ᱫᱤᱱᱫᱷᱟᱨᱡᱚ ᱚᱱᱟ ᱯᱚᱨᱮ ᱨᱮ ᱞᱮ ᱜᱚᱴᱟ ᱠᱮᱫᱜᱮ ᱯᱨᱚᱛᱷᱚᱢ ᱨᱮᱫᱚ ᱞᱮ ᱩᱢᱟ ᱚᱱᱟ ᱯᱚᱨᱮ ᱵᱚᱸᱜᱟᱜ ᱟᱞᱮ ᱚᱱᱟ ᱯᱚᱨᱮᱞᱮ ᱫᱟᱠᱟᱭᱟ ᱛᱟᱨ ᱢᱟᱲᱟᱝᱨᱮ ᱟᱨᱚ ᱯᱮᱲᱟ ᱯᱚᱨᱤᱵᱟᱨ ᱞᱮ ᱱᱮᱶᱛᱟ ᱠᱚᱣᱟ ᱚᱱᱟ ᱯᱚᱨᱮᱨᱮ ᱦᱤᱡᱩᱜ ᱟᱠᱚ ᱫᱟᱠᱟᱭ ᱦᱤᱞᱳᱜ ᱠᱷᱩᱱᱴᱟᱹᱣ ᱦᱤᱞᱳᱜ ᱛᱟᱨᱯᱚᱨᱮ ᱡᱟᱞᱮ ᱦᱤᱞᱳᱜ ᱚᱱᱟ ᱯᱚᱨᱮᱨᱮ ᱡᱟᱞᱮ ᱦᱤᱞᱳᱜ ᱫᱚ ᱚᱱᱮᱠ ᱞᱮ ᱡᱚᱛᱚ ᱦᱚᱲ ᱛᱮᱞᱮ ᱨᱟᱹᱥᱠᱟᱹ ᱡᱚᱢᱟ ᱡᱟᱞᱮ ᱫᱚᱥᱟᱨ ᱦᱤᱞᱳᱜ ᱫᱚ ᱚᱲᱟᱜ ᱚᱲᱟᱜ ᱞᱮ ᱡᱟᱞᱮᱭᱟ ᱚᱱᱟᱜᱮ ᱥᱚᱦᱨᱟᱭ ᱟᱨᱚ ᱟᱨᱚ ᱟᱨᱚ ᱚᱱᱮᱠ ᱚᱱᱮᱠ ᱞᱮᱠᱟᱛᱮ ᱥᱚᱦᱨᱟᱭ ᱫᱚᱞᱮ ᱯᱟᱞᱟᱣᱟ ᱟᱨ ᱚᱱᱟ ᱯᱚᱨᱮ ᱫᱚ ᱦᱩᱭᱩᱜ ᱠᱟᱱᱟ ᱫᱟᱥᱟᱭ ᱫᱟᱥᱟᱭ ᱨᱮᱫᱚ ᱫᱟᱥᱟᱭ ᱨᱮᱫᱚ ᱢᱟᱲᱟᱝ ᱫᱟᱥᱟᱭ ᱞᱟᱦᱟ ᱢᱟᱲᱟᱝᱛᱮ ᱡᱚᱛᱚ ᱦᱚᱲᱞᱮᱠᱟᱛᱮ ᱫᱟᱥᱟᱭᱞᱮ ᱮᱱᱮᱡ ᱥᱮᱨᱮᱧᱟ ᱚᱱᱟ ᱯᱚᱨᱮ ᱫᱟᱥᱟᱭ ᱨᱮᱫᱚ ᱫᱤᱥᱚᱢ ᱫᱤᱥᱚᱢ ᱞᱮ ᱫᱟᱬᱟᱱᱟ ᱫᱤᱥᱚᱢ ᱫᱤᱥᱚᱢ ᱫᱟᱬᱟ ᱠᱟᱛᱮᱫ ᱚᱱᱮᱠ ᱞᱮ ᱨᱟᱹᱥᱠᱟᱹ ᱡᱚᱝᱚᱜᱼᱟ ᱚᱱᱟ ᱫᱚ ᱫᱤᱥᱚᱢ ᱫᱤᱥᱚᱢ ᱫᱟᱬᱟ ᱫᱚ ᱜᱚᱜᱚ ᱛᱟᱠᱚ ᱫᱚ ᱵᱟᱝᱟ ᱚᱱᱟ ᱫᱚ ᱵᱟᱵᱟ ᱛᱟᱠᱚᱜᱮ ᱟᱨ ᱚᱱᱟ ᱯᱚᱨᱮ ᱨᱮᱫᱚ ᱦᱩᱭᱩᱜ ᱠᱟᱱᱟ ᱢᱟᱜᱷᱤ ᱯᱩᱡᱟᱹ ᱚᱱᱟ ᱯᱚᱨᱮᱨᱮ ᱢᱟᱜᱷᱤ ᱯᱩᱡᱟᱹ ᱨᱮᱫᱚ ᱟᱞᱮ ᱫᱚ ᱢᱟᱜᱽᱥᱤᱢ ᱠᱚ ᱟᱨ ᱚᱱᱮᱠ ᱨᱚᱠᱚᱢ ᱜᱮ ᱦᱩᱭᱩᱜᱼᱟ